ᱥᱟᱱᱛᱟᱲᱤ ᱯᱟᱹᱨᱥᱤ ᱥᱮᱪᱮᱫ ᱦᱚᱨᱟ ᱢᱮᱱ ᱫᱚ ᱱᱚᱜᱼᱚᱭ ᱤᱥᱠᱩᱞ ᱠᱚᱨᱮ ᱦᱚᱸᱵᱚ ᱥᱟᱱᱛᱟᱲᱤ ᱛᱮ ᱚᱞ ᱯᱟᱲᱦᱟᱣ ᱯᱚᱱᱰᱤᱛᱟᱭ ᱨᱟᱹᱜᱷᱩᱱᱟᱛ ᱢᱩᱨᱢᱩ ᱢᱤᱥᱚᱱ ᱱᱚᱝᱠᱟ ᱜᱮ ᱟᱨᱚ ᱮᱴᱟᱜ ᱮᱴᱟᱜ ᱡᱟᱭᱜᱟ ᱠᱚᱨᱮ ᱪᱟᱸᱜᱟ ᱢᱟᱦᱟᱸ ᱫᱚ ᱱᱚᱝᱠᱟᱱ ᱮᱱᱮᱢ ᱠᱚ ᱯᱟᱞᱟᱣ ᱮᱫᱟ ᱡᱮ ᱞᱟᱦᱟ ᱥᱮᱫ ᱩᱛᱱᱟᱹᱣ ᱞᱟᱹᱜᱤᱫ ᱛᱮ ᱟᱢᱫᱟ ᱟᱢᱫᱟ ᱯᱟᱹᱴᱷᱩᱣᱟᱹ ᱠᱚ ᱦᱚᱸ ᱠᱚ ᱯᱟᱲᱦᱟᱜ ᱠᱟᱱ ᱜᱮᱭᱟ ᱥᱮ ᱠᱚ ᱵᱷᱚᱨᱛᱤ ᱪᱟᱞᱟᱜ ᱠᱟᱱ ᱜᱮᱭᱟ ᱛᱚ ᱥᱟᱱᱛᱟᱲᱤ ᱯᱟᱹᱨᱥᱤ ᱪᱮᱛᱟᱱ

ᱱᱟᱯᱟᱭ ᱠᱚ ᱠᱟᱹᱢᱤ ᱤᱫᱤ ᱮᱫᱟ ᱥᱮ ᱯᱟᱲᱦᱟᱣ ᱪᱟᱞᱟᱜ ᱠᱟᱱᱟ ᱠᱚ ᱵᱷᱟᱹᱜᱤᱭᱟᱜ ᱠᱟᱱᱟ ᱠᱚ ᱯᱟᱞᱟᱣ ᱤᱫᱤᱭᱮᱫᱼᱟ